ᱦᱮᱸ ᱤᱧ ᱡᱚᱠᱷᱚᱱ ᱥᱠᱩᱞ ᱨᱮᱠᱚ ᱵᱷᱩᱨᱛᱤ ᱠᱤᱫᱤᱧᱟ ᱚᱱᱟ ᱥᱚᱢᱚᱭ ᱢᱟᱱᱮ ᱟᱞᱮ ᱚᱱᱟ ᱟᱛᱚ ᱨᱮᱫᱚ ᱜᱤᱫᱽᱨᱟᱹ ᱜᱮ ᱵᱟᱠᱚ ᱛᱟᱦᱮᱸᱠᱟᱱᱟ ᱥᱠᱩᱞ ᱨᱮ ᱢᱟᱱᱮ ᱯᱟᱲᱦᱟᱜ ᱞᱮᱠᱟᱱ ᱫᱚ ᱤᱧ ᱠᱚ ᱵᱷᱩᱨᱛᱤ ᱠᱤᱫᱤᱧᱟ ᱢᱟᱱᱮ ᱟᱛᱳ ᱨᱮᱱ ᱢᱤᱫᱴᱮᱡ ᱫᱤᱠᱩ ᱠᱚᱲᱟᱭ ᱛᱟᱦᱮᱸᱠᱟᱱᱟ ᱢᱟᱱᱮ ᱤᱧᱟᱹᱜ ᱵᱚᱭᱮᱥ ᱨᱮ ᱵᱷᱩᱨᱛᱤ ᱠᱤᱫᱤᱧᱟᱠᱚ ᱠᱤᱱᱛᱩ ᱥᱠᱩᱞ ᱵᱟᱹᱧ ᱪᱟᱞᱟᱜ ᱠᱟᱱ ᱛᱟᱦᱮᱸᱜᱼᱟ ᱮᱠᱮᱵᱟᱨᱮ ᱵᱟᱹᱧ ᱪᱟᱞᱟᱜ ᱠᱟᱱ ᱛᱟᱦᱮᱸᱜᱼᱟ ᱩᱱᱤ ᱠᱚᱲᱟ ᱜᱮ ᱮᱠᱫᱚᱢ ᱡᱳᱨ ᱠᱟᱛᱮ ᱫᱤᱱᱟᱹᱢᱮ ᱥᱟᱵ ᱤᱫᱤᱭᱮᱫᱤᱧ ᱠᱟᱱ ᱛᱟᱦᱮᱱᱟ ᱟᱫᱚ ᱚᱱᱟ ᱥᱟᱵ ᱤᱫᱤᱼᱤᱫᱤ ᱛᱮ ᱟᱫᱚ ᱵᱮᱥ ᱠᱚ ᱦᱮᱣᱟ ᱠᱤᱫᱤᱧᱟ ᱦᱮᱣᱟ ᱠᱟᱛᱮ ᱛᱟᱨᱯᱚᱨᱮ ᱢᱟᱱᱮ ᱮᱸᱜ ᱯᱟᱲᱦᱟᱜ ᱠᱚᱦᱚᱧ ᱮᱦᱚᱵ ᱠᱮᱫᱟ ᱵᱮᱥ ᱢᱚᱴᱟᱢᱩᱴᱤ ᱯᱟᱲᱦᱟᱜ ᱠᱚ ᱮᱸᱜ ᱩᱱᱠᱩ ᱧᱮᱞᱼᱧᱮᱞ ᱛᱮᱜᱮ ᱤᱧ ᱦᱚᱧ ᱯᱟᱲᱦᱟᱣ ᱫᱟᱲᱮᱜ ᱠᱟᱱ ᱛᱟᱦᱮᱱ ᱜᱤᱭᱟᱹᱧ ᱤᱧᱟᱹᱜ ᱫᱚ ᱩᱱ ᱥᱚᱢᱚᱭ ᱢᱤᱫᱴᱟᱝ ᱥᱩᱵᱤᱫᱟ ᱛᱟᱦᱮᱸᱠᱟᱱᱟ ᱟᱞᱮ ᱡᱟᱦᱟᱸ ᱟᱛᱳ ᱨᱮᱞᱮ ᱛᱟᱦᱮᱸᱠᱟᱱᱟ ᱚᱸᱰᱮ ᱫᱚ ᱮᱠᱮᱱ ᱠᱚ ᱢᱟᱱᱮ ᱵᱟᱝᱜᱟᱞᱤ ᱠᱚ ᱛᱟᱦᱮᱸ ᱠᱟᱱᱟ ᱚᱱᱮ ᱵᱟᱝᱜᱟᱞᱤ ᱠᱚ ᱛᱟᱦᱮᱸ ᱠᱷᱟᱹᱛᱤᱨ ᱛᱮ ᱠᱟᱹᱴᱤᱡ ᱠᱷᱚᱱ ᱜᱮ ᱤᱧ ᱫᱚ ᱵᱟᱝᱞᱟᱧ ᱪᱮᱫ ᱞᱮᱫᱟ ᱟᱫᱚ ᱚᱱᱮ ᱚᱱᱟ ᱜᱤ ᱤᱧ ᱫᱚ ᱚᱸᱰᱮ ᱢᱤᱫᱴᱮᱡ ᱥᱩᱵᱤᱫᱟ ᱦᱩᱭ ᱞᱮᱱ ᱛᱤᱧᱟᱹ ᱟᱨᱠᱤ ᱟᱫᱚᱼᱟᱫᱚ ᱵᱟᱝᱞᱟ ᱨᱚᱲ ᱫᱚ ᱠᱳᱱᱳ ᱚᱥᱩᱵᱤᱫᱟ ᱵᱟᱝ ᱦᱩᱭ ᱞᱮᱱ ᱛᱤᱧᱟᱹ ᱟᱫᱚ ᱚᱱᱟ ᱤᱭᱟᱹᱛᱮ ᱢᱩᱴᱟᱢᱩᱴᱤ ᱩᱱ ᱥᱤᱢᱤᱭ ᱫᱚ ᱤᱧᱟᱹᱜ ᱪᱷᱟᱛᱨᱚ ᱦᱤᱥᱟᱹᱵ ᱛᱮ ᱤᱧ ᱫᱚ ᱩᱱᱫᱚ ᱠᱤᱱᱛᱩ ᱵᱷᱟᱹᱜᱤ ᱜᱤᱧ ᱛᱟᱦᱮᱸᱠᱟᱱᱟ ᱟᱨ ᱟᱱᱟᱴ ᱢᱚᱫᱽᱫᱷᱮ ᱢᱤᱫᱴᱟᱝ ᱢᱟᱨᱟᱝ ᱟᱱᱟᱴ ᱛᱟᱦᱮᱸᱠᱟᱱᱟ ᱚᱱᱟ ᱫᱚ ᱦᱩᱭᱩᱜ ᱠᱟᱱᱟ ᱪᱮᱫ ᱟᱞᱮ ᱟᱛᱳ ᱨᱮ ᱡᱮᱦᱮᱛᱩ ᱵᱟᱝᱜᱟᱞᱤ ᱠᱚ ᱛᱟᱦᱮᱸᱠᱟᱱᱟ ᱟᱫᱚ ᱩᱱᱠᱩ ᱫᱚ ᱪᱮᱫᱞᱮᱠᱟ ᱚᱱᱮ ᱚᱝᱠᱟ ᱠᱷᱩᱵ ᱠᱚ ᱡᱚᱴᱮᱫᱚᱜᱼᱟ ᱟᱢ ᱫᱚ ᱚᱱᱮ ᱦᱟᱱᱰᱮ ᱮᱴᱟᱜ ᱨᱮ ᱫᱩᱲᱩᱵ ᱠᱚᱜ ᱢᱮ ᱮᱭ ᱡᱚᱴᱮᱫ ᱢᱮᱭᱟᱼᱮᱭ ᱡᱚᱴᱮᱫ ᱢᱮᱭᱟ ᱥᱟᱱᱛᱟᱲ ᱵᱚᱴᱮᱼᱥᱟᱱᱛᱟᱞ ᱵᱚᱴᱮ ᱳᱠᱮ ᱮᱠᱴᱩ ᱫᱩᱨᱮ ᱥᱚᱨᱤᱭᱮ ᱨᱟᱠᱷᱚ ᱛᱟᱞᱦᱮ ᱱᱚᱜᱼᱚᱭ ᱱᱚᱣᱟ ᱡᱤᱱᱤᱥ ᱤᱧᱟᱹᱜ ᱢᱚᱱᱮ ᱨᱮ ᱟᱹᱰᱤ ᱵᱟᱹᱲᱤᱡ ᱤᱧ ᱵᱩᱡᱷᱟᱹᱣᱮᱫ ᱛᱟᱦᱮᱸᱫ ᱩᱱ ᱥᱚᱢᱚᱭ ᱟᱨ ᱥᱟᱶ ᱤᱧ ᱥᱟᱶᱛᱮ ᱟᱨ ᱢᱤᱫᱴᱮᱡ ᱠᱚᱲᱟᱭ ᱛᱟᱦᱮᱸᱠᱟᱱᱟ ᱵᱟᱨ ᱦᱚᱲ ᱞᱤᱧ ᱛᱟᱦᱮᱸᱠᱟᱱᱟ ᱟᱫᱚ ᱟᱞᱤᱧ ᱫᱚ ᱵᱟᱱᱟ ᱦᱚᱲ ᱠᱚ ᱪᱮᱠᱟᱞᱤᱧᱟ ᱮᱴᱟᱜ ᱥᱮᱡ ᱨᱮᱠᱚ ᱫᱩᱲᱩᱵ ᱠᱟᱞᱤᱧᱟᱹ ᱟᱫᱚ ᱟᱱᱟᱴ ᱵᱚᱞᱛᱮ ᱫᱚ ᱱᱚᱣᱟ ᱜᱮ ᱟᱨ ᱟᱱᱮ ᱡᱮ ᱚᱞᱚᱜ ᱯᱟᱲᱦᱟᱜ ᱡᱮᱴᱟ ᱛᱟᱦᱮᱸ ᱠᱟᱱᱟ ᱚᱱᱟᱛᱮ ᱡᱮᱦᱮᱛᱩ ᱵᱟᱝᱜᱟᱞᱤ ᱴᱚᱞᱟ ᱨᱮᱞᱮ ᱛᱟᱦᱮᱸᱠᱟᱱᱟ ᱟᱫᱚ ᱚᱱᱟ ᱤᱭᱟᱹ ᱛᱮ ᱟᱞᱤᱧ ᱫᱚ ᱠᱤᱱᱛᱩ ᱚᱞᱚᱜ ᱯᱟᱲᱦᱟᱜ ᱛᱮ ᱵᱟᱱᱟ ᱦᱚᱲ ᱜᱮ ᱮᱠᱫᱚᱢ ᱢᱟᱱᱮ ᱩᱱᱠᱩ ᱠᱷᱚᱱ ᱫᱚ ᱥᱮᱨᱟ ᱜᱮᱞᱤᱧ ᱛᱟᱦᱮᱸᱠᱟᱱᱟ ᱟᱞᱤᱧᱟᱜ ᱫᱚ ᱧᱩᱛᱩᱢ ᱫᱚ ᱯᱨᱚᱛᱷᱚᱢ ᱠᱷᱚᱱ ᱜᱮ ᱟᱹᱰᱤ ᱜᱮ ᱤᱭᱟᱹ ᱜᱮ ᱛᱟᱦᱮᱸ ᱠᱟᱱ ᱛᱟᱞᱤᱧᱟᱹ ᱟᱨ ᱢᱤᱫᱴᱮᱡ ᱜᱮ ᱚᱥᱩᱵᱤᱫᱟ ᱚᱱᱮ ᱢᱟᱱᱮ ᱢᱤᱫᱴᱷᱮᱡ ᱵᱟᱠᱚ ᱫᱩᱲᱩᱵ ᱠᱟᱞᱤ ᱦᱚᱪᱚᱣᱟᱞᱤᱧ ᱠᱟᱱ ᱛᱟᱦᱮᱱᱟ ᱱᱚᱣᱟ ᱜᱮ ᱟᱹᱰᱤ ᱟᱱᱟᱴ ᱟᱹᱰᱤ ᱢᱚᱱᱮ ᱵᱟᱹᱲᱤᱡ ᱞᱤᱧ ᱵᱩᱡᱷᱟᱹᱱᱮᱫ ᱛᱟᱦᱮᱱᱟ